ᱦᱮᱸ ᱚᱱᱠᱟ ᱵᱟᱭᱤᱠ ᱪᱟᱞᱟᱣ ᱥᱚᱢᱚᱭ ᱢᱤᱫ ᱫᱷᱟᱣ ᱚᱱᱠᱟ ᱜᱷᱚᱴᱚᱱᱟ ᱦᱩᱭ ᱞᱮᱱᱟ ᱪᱮᱫᱟᱜ ᱥᱮ ᱥᱮᱯᱴᱤ ᱡᱩᱫᱤ ᱵᱷᱟᱹᱜᱤ ᱴᱷᱤᱠ ᱵᱟᱝ ᱛᱟᱦᱮᱱ ᱛᱟᱢᱟ ᱵᱟᱭᱤᱠ ᱨᱮᱥᱟᱣ ᱨᱮᱫᱚ ᱟᱬᱜᱚᱜ ᱫᱚ ᱩᱪᱤᱛ ᱵᱟᱝ ᱠᱟᱱᱟ ᱪᱮᱫᱟᱜ ᱥᱮ ᱚᱱᱟ ᱛᱟᱞᱟᱨᱮ ᱱᱤᱡᱮᱨᱟᱜ ᱡᱤᱣᱤ ᱥᱟᱞᱟᱜ ᱦᱚᱸ ᱠᱷᱮᱞ ᱞᱮᱢ ᱪᱟᱞᱟᱜᱼᱟ ᱡᱩᱫᱤ ᱥᱮᱯᱴᱤ ᱵᱷᱟᱹᱜᱤ ᱴᱷᱤᱠ ᱵᱟᱝ ᱛᱟᱦᱮᱱ ᱛᱟᱢᱟ ᱥᱮᱯᱴᱤ ᱢᱚᱛᱞᱚᱵ ᱦᱮᱞᱢᱮᱴ ᱛᱟᱦᱮᱸ ᱪᱟᱭ ᱵᱚᱰᱤ ᱜᱟᱨᱰ ᱛᱟᱦᱮᱸ ᱪᱟᱭ ᱦᱮᱱᱰ ᱜᱟᱨᱰ ᱟᱨ ᱡᱟᱸᱜᱟ ᱨᱮᱱᱟᱜ ᱚᱱᱠᱟᱜᱮ ᱦᱚᱨᱚᱜ ᱵᱩᱴ ᱠᱚ ᱟᱹᱰᱤ ᱠᱤᱪᱷᱩ ᱧᱟᱢᱚᱜᱼᱟ ᱚᱱᱟ ᱠᱚᱫᱚ ᱳᱵᱤᱭᱮᱥᱞᱤ ᱫᱚᱦᱚ ᱫᱚᱨᱠᱟᱨ ᱵᱟᱠᱷᱟᱱ ᱫᱚ ᱢᱤᱫᱴᱮᱱ ᱡᱤᱣᱤ ᱨᱮᱱᱟᱜ ᱨᱤᱠᱥ ᱛᱟᱦᱮᱸᱱᱟ ᱪᱮᱫᱟᱜ ᱥᱮ ᱱᱤᱡᱮᱨᱟᱜ ᱡᱤᱣᱤ ᱵᱟᱭ ᱪᱟᱱᱥ ᱨᱮᱥᱟᱨ ᱨᱮᱫᱚ ᱮᱠᱥᱤᱰᱮᱱᱴ ᱫᱚ ᱳᱵᱤᱭᱮᱱᱥᱞᱤ ᱛᱟᱭᱚᱢ ᱞᱟᱦᱟ ᱛᱚ ᱦᱩᱭ ᱦᱚᱸ ᱫᱟᱲᱮᱭᱟᱜᱼᱟ ᱮᱭ ᱠᱟᱨᱚᱱ ᱛᱮ ᱥᱮᱯᱴᱤ ᱫᱚ ᱚᱛᱛᱚᱱᱛᱚ ᱡᱩᱨᱩᱨᱤ ᱜᱮᱭᱟ ᱤᱧᱟᱹᱜ ᱢᱮᱱ ᱛᱮᱫᱚ ᱱᱚᱣᱟᱜᱮ